ᱦᱮᱸ ᱛᱤᱨᱞᱟᱹ ᱠᱚᱦᱚᱸ ᱠᱷᱮᱞᱳᱰ ᱨᱮ ᱡᱚᱯᱲᱟᱣ ᱢᱮᱱᱟᱜ ᱠᱚᱣᱟ ᱟᱞᱮ ᱵᱤᱨᱵᱷᱩᱢ ᱦᱚᱱᱚᱛ ᱨᱮᱫᱚ ᱵᱮᱥᱤᱨ ᱵᱷᱟᱜ ᱟᱞᱮ ᱛᱤᱨᱞᱟᱹ ᱠᱚᱜᱮ ᱯᱷᱩᱴᱵᱚᱞ ᱠᱚ ᱮᱱᱮᱡ ᱠᱟᱱᱟ ᱠᱤᱨᱠᱮᱴ ᱮᱱᱮᱡ ᱫᱚᱠᱚᱠ ᱠᱚᱢ ᱜᱮᱭᱟ ᱟᱞᱮ ᱢᱤᱫᱴᱮᱡ ᱤᱛᱩᱱ ᱟᱥᱲᱟ ᱢᱮᱱᱟᱜ ᱠᱟᱜ ᱛᱟᱠᱚᱣᱟ ᱤᱛᱩᱱ ᱟᱥᱲᱟ ᱠᱷᱚᱡ ᱟᱞᱮ ᱛᱤᱨᱞᱟᱹ ᱠᱚ ᱠᱮᱨᱟᱴᱤ ᱞᱮ ᱪᱮᱫ ᱟᱠᱚ ᱠᱟᱱᱟ ᱚᱱᱟ ᱥᱟᱶ ᱥᱟᱶᱛᱮ ᱟᱵᱚ ᱵᱷᱟᱨᱚᱛ ᱫᱤᱥᱚᱢ ᱨᱮᱵᱚᱱ ᱧᱮᱞ ᱮᱜ ᱠᱚᱣᱟ ᱡᱮ ᱛᱤᱨᱞᱟᱹ ᱠᱚ ᱴᱮᱱᱤᱥ ᱠᱚ ᱮᱱᱮᱡ ᱠᱟᱱᱟ ᱛᱟᱨᱯᱚᱨ ᱦᱚᱠᱤ ᱠᱚ ᱮᱱᱮᱡ ᱠᱟᱱᱟ ᱛᱟᱨᱯᱚᱨ ᱯᱷᱩᱴᱵᱚᱞ ᱠᱚ ᱮᱱᱮᱡ ᱠᱟᱱᱟ ᱠᱤᱨᱠᱮᱴ ᱠᱚ ᱮᱱᱮᱡ ᱠᱟᱱᱟ ᱟᱨ ᱡᱮᱢᱚᱱ ᱯᱤᱯᱤ ᱥᱤᱱᱫᱷᱩ ᱩᱱᱠᱩ ᱴᱮᱱᱤᱥ ᱠᱚ ᱮᱱᱮᱡᱼᱟ ᱛᱟᱨᱯᱚᱨ ᱵᱚᱞᱮ ᱧᱩᱛᱩᱢ ᱫᱚ ᱵᱟᱝ ᱫᱤᱥᱟᱹᱜ ᱵᱚᱞᱮ ᱫᱤᱭᱮ ᱵᱷᱟᱨᱚᱛ ᱫᱤᱥᱚᱢᱨᱮ ᱛᱤᱨᱞᱟᱹ ᱠᱷᱮᱞᱳᱰᱤᱭᱟᱹ ᱦᱮᱱᱟᱜ ᱠᱚ ᱜᱮᱭᱟ ᱟᱨ ᱟᱵᱚ ᱥᱟᱱᱛᱟᱲ ᱛᱤᱨᱞᱟᱹ ᱠᱚᱫᱚ ᱵᱮᱥᱤᱨ ᱵᱷᱟᱜ ᱜᱮ ᱯᱷᱩᱴᱵᱚᱞ ᱠᱚ ᱮᱱᱮᱡ ᱠᱟᱥᱱᱟ ᱥᱮ ᱯᱷᱩᱴᱵᱚᱞ ᱠᱚ ᱜᱟᱛᱮᱜ ᱠᱟᱱᱟ ᱟᱨ ᱵᱤᱵᱷᱤᱱᱱᱚ ᱱᱤᱭᱩᱥ ᱪᱮᱱᱮᱞ ᱨᱮᱦᱚᱸ ᱵᱚᱱ ᱧᱮᱞ ᱧᱟᱢ ᱮᱫ ᱠᱚᱜᱮᱭᱟ ᱟᱵᱚ ᱥᱟᱱᱛᱟᱲ ᱛᱤᱨᱞᱟᱹ ᱜᱤᱫᱨᱟᱹ ᱡᱮ ᱵᱤᱵᱷᱤᱱᱱᱚ ᱡᱟᱭᱜᱟ ᱨᱮ ᱵᱷᱟᱹᱜᱤ ᱵᱷᱟᱹᱜᱤ ᱡᱟᱭᱜᱟ ᱨᱮ ᱪᱟᱞᱟᱣ ᱠᱟᱛᱮᱫᱫ ᱵᱷᱟᱹᱜᱤ ᱵᱷᱟᱹᱜᱤ ᱠᱚ ᱯᱚᱫᱚᱨᱥᱚᱱ ᱫᱟ ᱮᱱᱮᱡ ᱟᱨ ᱮᱱᱮ ᱡ ᱥᱟᱶ ᱥᱟᱶᱛᱮᱠᱚ ᱯᱟᱲᱦᱟᱜ ᱠᱟᱱ ᱜᱮᱭᱟ